ᱟᱨ ᱱᱚᱣᱟ ᱵᱷᱟᱨᱚᱛ ᱨᱮ ᱢᱟᱱᱮ ᱱᱚᱣᱟ ᱫᱷᱟᱹᱨᱛᱤ ᱨᱮ ᱡᱩᱫᱤ ᱢᱟᱱᱮ ᱟᱢ ᱢᱮᱱ ᱞᱮᱠᱷᱟᱱ ᱡᱮ ᱤᱧᱫᱚ ᱢᱟᱱᱮ ᱡᱚᱛᱚᱜᱮ ᱦᱟᱛᱮᱨ ᱢᱩᱴᱷᱳᱧ ᱟᱹᱜᱩ ᱫᱟᱲᱮᱭᱟᱜᱼᱟ ᱛᱟᱦᱚᱞᱮ ᱠᱷᱟᱱ ᱫᱚ ᱡᱩᱫᱤ ᱢᱤᱫᱴᱮᱱ ᱵᱳᱭᱜᱟᱱᱤᱠ ᱮᱢ ᱛᱟᱦᱮᱸ ᱞᱮᱱᱠᱷᱟᱱ ᱛᱟᱦᱚᱞᱮ ᱡᱚᱛᱚᱜᱮ ᱦᱟᱛᱮᱨ ᱢᱩᱴᱷᱳ ᱨᱮᱢ ᱟᱹᱜᱩ ᱫᱟᱲᱮᱭᱟᱜᱼᱟ ᱟᱨᱠᱤ ᱟᱨ ᱡᱩᱫᱤ ᱢᱟᱱᱮ ᱮᱢᱱᱤ ᱱᱚᱝᱠᱟ ᱱᱚᱨᱢᱟᱞ ᱱᱚᱨᱢᱟᱞ ᱦᱚᱲ ᱮᱢ ᱛᱟᱦᱮᱸ ᱞᱮᱱᱠᱷᱟᱱ ᱛᱟᱦᱚᱞᱮ ᱫᱚ ᱦᱟᱛᱮᱨ ᱢᱩᱴᱷᱳᱭ ᱡᱚᱛᱚ ᱫᱚ ᱵᱟᱢ ᱟᱹᱜᱩ ᱫᱟᱲᱮᱭᱟᱜᱼᱟ ᱪᱮᱫᱟᱜ ᱥᱮ ᱢᱤᱫᱴᱮᱱ ᱵᱳᱭᱜᱟᱱᱤᱠ ᱜᱮᱭ ᱫᱟᱲᱮᱭᱟᱜᱼᱟ ᱱᱤᱭᱟᱹ ᱫᱩᱱᱤᱭᱟᱹ ᱥᱮ ᱱᱤᱭᱟᱹ ᱫᱤᱥᱚᱢ ᱟᱭᱟᱜ ᱛᱤ ᱢᱩᱴᱷᱳ ᱨᱮᱭ ᱟᱹᱜᱩ ᱫᱟᱲᱮᱭᱟᱜᱼᱟ ᱦᱮᱸ ᱥᱮ ᱵᱟᱝ ᱱᱤᱭᱟᱹ ᱩᱱᱤ ᱡᱚᱠᱷᱚᱱᱮ ᱢᱮᱱᱟ ᱛᱚ ᱱᱤᱭᱟᱹ ᱠᱚᱨᱟᱣ ᱛᱟᱦᱚᱞᱮ ᱚᱱᱟ ᱠᱚᱨᱟᱣ ᱠᱟᱛᱮᱫ ᱜᱮ ᱩᱫᱩᱜᱟᱭ ᱟᱨᱠᱤ ᱪᱮᱫᱟᱜ ᱥᱮ ᱩᱱᱤ ᱫᱚ ᱩᱱᱟᱹᱜ ᱜᱟᱱ ᱤᱱᱟᱹᱜ ᱜᱟᱱ ᱠᱚᱱᱯᱷᱤᱰᱮᱱᱴ ᱢᱮᱱᱟᱜ ᱛᱟᱭᱟ ᱡᱮ ᱚᱱᱟ ᱠᱚᱨᱟᱣ ᱫᱟᱲᱮᱭᱟᱜ ᱟᱭ ᱪᱮᱫᱟᱜ ᱥᱮ ᱩᱱᱤ ᱫᱚ ᱢᱤᱫᱴᱮᱱ ᱵᱳᱭᱜᱟᱱᱤᱠ ᱠᱟᱱᱟᱭ ᱪᱮᱫ ᱮ ᱢᱮᱱᱟ ᱩᱱᱤ ᱫᱚ ᱚᱱᱟᱜᱮ ᱪᱤᱠᱟᱹ ᱫᱟᱲᱮᱭᱟᱜᱼᱟᱭ ᱟᱨ ᱤᱧ ᱡᱩᱫᱤ ᱱᱤᱛᱚᱝ ᱤᱧ ᱢᱮᱱ ᱞᱮᱠᱷᱟᱱ ᱛᱟᱦᱚᱞᱮ ᱤᱧᱫᱚ ᱪᱮᱫ ᱩᱱᱟᱹᱜ ᱵᱳᱭᱜᱟᱱᱤᱠ ᱦᱚᱸᱧ ᱵᱟᱝ ᱠᱟᱱᱟ ᱛᱳ ᱤᱧᱫᱚ ᱮᱢᱱᱤ ᱱᱚᱨᱢᱟᱞ ᱦᱚᱲ ᱠᱟᱹᱱᱟᱹᱧ ᱛᱳ ᱤᱧ ᱡᱩᱫᱤᱧ ᱢᱮᱱ ᱞᱮᱠᱷᱟᱱ ᱡᱮᱱᱚ ᱫᱤᱥᱚᱢ ᱦᱟᱛᱮᱨ ᱢᱩᱴᱷᱳᱭ ᱨᱮᱧ ᱟᱹᱜᱩ ᱫᱟᱲᱮᱭᱟᱜᱼᱟ ᱛᱟᱦᱚᱞᱮ ᱫᱚ ᱤᱧ ᱠᱤᱧ ᱟᱹᱜᱩ ᱫᱟᱲᱮᱭᱟᱜᱼᱟ ᱵᱟᱹᱧ ᱟᱹᱜᱩ ᱫᱟᱲᱮᱭᱟᱜᱼᱟ ᱛᱟᱦᱚᱞᱮ ᱤᱧ ᱠᱤᱧ ᱟᱹᱜᱩ ᱫᱟᱲᱮᱭᱟᱜᱼᱟ ᱵᱟᱹᱧ ᱟᱹᱜᱩ ᱫᱟᱲᱮᱭᱟᱜᱼᱟ ᱪᱮᱫᱟᱜ ᱥᱮ ᱱᱚᱣᱟ ᱫᱚ ᱫᱩᱱᱤᱭᱟᱹ ᱫᱚ ᱤᱧ ᱱᱚᱣᱟ ᱫᱩᱱᱤᱭᱟᱹ ᱨᱮᱱ ᱵᱳᱭᱜᱟᱱᱤᱠ ᱫᱚᱧ ᱵᱟᱝ ᱠᱟᱱᱟ ᱢᱮᱱ ᱞᱮᱠᱷᱟᱱ ᱢᱳᱵᱟᱭᱤᱞ ᱤᱧ ᱦᱟᱛᱮᱨ ᱢᱩᱴᱷᱳᱭ ᱟᱹᱜᱩ ᱫᱟᱲᱮᱭᱟᱜᱼᱟ ᱛᱟᱦᱚᱞᱮ ᱢᱳᱵᱟᱭᱤᱞ ᱫᱚ ᱦᱟᱛᱮᱨ ᱢᱩᱴᱷᱳᱭ ᱫᱚᱧ ᱟᱹᱜᱩ ᱫᱟᱲᱮᱭᱟᱜᱼᱟ ᱪᱮᱫᱟᱜ ᱥᱮ ᱱᱚᱣᱟ ᱠᱷᱟᱱ ᱤᱧᱟᱹᱜ ᱠᱚᱱᱯᱷᱤᱰᱮᱱᱴ ᱫᱚ ᱢᱮᱱᱟᱜ ᱜᱮᱛᱤᱧᱟ